ᱥᱟᱹᱨᱤ ᱥᱟᱹᱨᱤᱜᱮ ᱫᱷᱚᱨᱚᱢ ᱠᱷᱟᱹᱛᱤᱨ ᱦᱚᱲᱠᱚ ᱡᱩᱢᱤᱫ ᱫᱟᱲᱮᱭᱟᱜᱼᱟ ᱥᱮᱠᱚ ᱢᱤᱫ ᱫᱟᱲᱮᱭᱟᱜᱼᱟ ᱥᱟᱹᱨᱤ ᱥᱟᱹᱨᱤᱜᱮ ᱢᱤᱫᱴᱟᱱ ᱡᱟᱹᱛ ᱫᱷᱚᱨᱚᱢ ᱠᱷᱟᱹᱛᱤᱨ ᱦᱚᱸᱭ ᱡᱩᱢᱤᱫ ᱫᱟᱲᱮᱭᱟᱜ ᱟᱭ ᱡᱟᱦᱟᱸ ᱞᱮᱠᱟ ᱥᱟᱱᱛᱟᱲ ᱥᱟᱶᱛᱟ ᱨᱮ ᱱᱟᱜ ᱱᱟᱜᱟᱢ ᱧᱮᱞ ᱞᱮᱠᱷᱟᱱ ᱛᱤᱸᱥ ᱥᱮᱫᱟᱭ ᱡᱩᱜᱽᱨᱮ ᱞᱤᱴᱟᱹ ᱜᱚᱸᱥᱟᱭ ᱟᱵᱚ ᱦᱚᱨ ᱰᱟᱦᱟᱨᱮ ᱩᱫᱩᱜ ᱟᱠᱟᱫ ᱵᱚᱱᱟ ᱡᱮᱢᱚᱱ ᱡᱟᱞᱟ ᱯᱤᱞᱪᱩ ᱦᱟᱲᱟᱢ ᱯᱤᱞᱪᱩ ᱵᱩᱲᱦᱤ ᱩᱱᱠᱤᱱ ᱫᱷᱚᱨᱚᱢ ᱠᱟᱹᱢᱤ ᱥᱤᱠᱷᱟᱹᱣ ᱯᱟᱲᱦᱟᱣ ᱞᱮᱫ ᱠᱤᱱᱟ ᱫᱷᱚᱨᱚᱢ ᱠᱟᱹᱢᱤ ᱥᱮᱬᱟ ᱞᱮᱫ ᱠᱤᱱᱟ ᱥᱮᱬᱟ ᱦᱚᱪᱚ ᱞᱮᱫ ᱠᱤᱱᱟᱭ ᱟᱨ ᱚᱱᱟ ᱰᱟᱦᱟᱨᱛᱮ ᱟᱹᱭᱩᱨ ᱞᱮᱫ ᱠᱤᱱ ᱛᱮᱜᱮ ᱛᱮᱦᱤᱧ ᱟᱵᱚᱨᱮᱱ ᱦᱟᱯᱲᱟᱢ ᱠᱚ ᱚᱱᱠᱟᱱ ᱫᱷᱚᱨᱚᱢ ᱠᱟᱹᱢᱤ ᱠᱚ ᱥᱟᱵ ᱦᱚᱴᱚ ᱟᱠᱟᱫ ᱵᱚᱱᱟ ᱟᱨᱠᱚ ᱠᱟᱹᱢᱤ ᱟᱹᱜᱩᱭᱮᱫ ᱜᱮᱭᱟ ᱟᱵᱚ ᱵᱚᱱ ᱧᱮᱞᱟ ᱥᱟᱱᱛᱟᱲ ᱥᱟᱶᱛᱟ ᱨᱮ ᱢᱤᱫᱴᱟᱱ ᱠᱚᱞᱮ ᱵᱟᱞᱮᱭ ᱥᱮᱴᱮᱨ ᱞᱮᱱᱠᱷᱟᱱ ᱩᱱᱤᱭᱟᱜ ᱥᱮ ᱩᱱᱤᱭᱟᱜ ᱚᱱᱟ ᱫᱷᱚᱨᱚᱢ ᱠᱟᱹᱢᱤ ᱵᱚᱱ ᱠᱟᱹᱢᱤᱭᱟ ᱩᱱᱤᱭᱟᱜ ᱪᱷᱟᱹᱴᱭᱟᱹᱨ ᱠᱟᱹᱢᱤ ᱦᱩᱭᱩᱜ ᱛᱟᱭᱟ ᱪᱷᱟᱹᱴᱭᱟᱹᱨ ᱮᱭᱟᱵᱚᱱ ᱟᱨ ᱦᱚᱭᱚ ᱨᱩᱣᱟᱹᱲ ᱪᱷᱟᱹᱴᱭᱟᱹᱨ ᱛᱟᱞᱟᱛᱮ ᱩᱱᱤ ᱦᱚᱸ ᱵᱚᱸᱜᱟ ᱛᱟᱞᱟ ᱠᱟᱹᱢᱤ ᱦᱚᱸᱵᱚᱱ ᱥᱟᱹᱛ ᱮᱫᱼᱟ ᱱᱚᱸᱰᱮ ᱞᱟᱹᱭ ᱜᱟᱱᱚᱜᱼᱟ ᱞᱟᱹᱭ ᱞᱟᱹᱠᱛᱤ ᱠᱟᱱᱟ ᱱᱚᱸᱰᱮ ᱪᱷᱟᱹᱴᱭᱟᱹᱨ ᱫᱚ ᱵᱟᱨ ᱨᱚᱠᱚᱢ ᱛᱮᱵᱚᱱ ᱠᱟᱹᱢᱤᱭᱮᱫᱟ ᱢᱤᱫ ᱫᱚ ᱪᱟᱪᱳ ᱪᱷᱟᱹᱴᱭᱟᱹᱨ ᱢᱤᱫ ᱫᱚ ᱡᱟᱱᱟᱢ ᱪᱷᱟᱹᱴᱭᱟᱹᱨ ᱡᱟᱱᱟᱢ ᱪᱷᱟᱹᱴᱭᱟᱹᱨ ᱫᱚ ᱧᱩᱛᱩᱢ ᱦᱚᱦᱚ ᱠᱟᱱ ᱛᱟᱭᱟ ᱚᱸᱰᱮ ᱞᱟᱹᱠᱛᱤᱜ ᱠᱟᱱᱟᱭ ᱫᱷᱟᱹᱭ ᱵᱩᱰᱷᱤ ᱧᱩᱛᱩᱢᱮ ᱦᱚᱦᱚᱭ ᱛᱟᱭᱟ ᱱᱤᱢᱫᱟᱜ ᱢᱟᱹᱰᱤ ᱠᱚ ᱦᱩᱭᱩᱜᱚᱜᱼᱟ ᱪᱟᱪᱳ ᱪᱷᱟᱹᱴᱭᱟᱹᱨ ᱨᱮᱵᱚᱱ ᱧᱮᱞ ᱮᱫᱟ ᱚᱸᱰᱮ ᱦᱚᱸ ᱵᱚᱸᱜᱟ ᱛᱟᱞᱟᱭᱮ ᱠᱟᱱᱟᱵᱚᱱ ᱦᱟᱯᱲᱟᱢ ᱥᱟᱞᱟᱜ ᱥᱮ ᱵᱚᱸᱜᱟᱼᱵᱩᱨᱩ ᱠᱚᱦᱚᱸ ᱩᱱᱤ ᱫᱟᱭᱵᱷᱟᱨ ᱩᱱᱠᱩ ᱠᱚ ᱜᱚᱜ ᱥᱟᱹᱨᱤᱭᱮᱫᱟ ᱱᱚᱜᱼᱚᱭ ᱡᱮ ᱪᱷᱟᱹᱴᱭᱟᱹᱨ ᱨᱮᱱᱟᱜ ᱡᱟᱦᱟᱸ ᱱᱤᱭᱚᱢ ᱠᱟᱹᱱᱩᱱ ᱠᱚ ᱢᱮᱱᱟᱜᱼᱟ ᱱᱚᱣᱟ ᱠᱚ ᱟᱵᱚᱱ ᱵᱚᱱ ᱢᱟᱱᱟᱣ ᱵᱟᱛᱟᱣ ᱮᱫ ᱜᱮᱭᱟ ᱡᱟᱦᱟᱸᱭ ᱡᱩᱫᱤ ᱜᱤᱫᱽᱨᱟᱹᱭ ᱪᱷᱟᱹᱴᱭᱟᱹᱨᱮ ᱮᱱᱠᱷᱟᱱ ᱛᱚᱵᱮ ᱟᱱᱟᱜ ᱩᱱᱤ ᱢᱚᱬᱮ ᱦᱚᱲᱠᱚ ᱚᱱᱟ ᱠᱚ ᱩᱱᱤᱭᱟᱜ ᱤᱫᱤ ᱠᱟᱛᱮᱫ ᱠᱟᱹᱢᱤ ᱠᱚ ᱥᱟᱵ ᱫᱟᱲᱮᱭᱟᱜᱼᱟ ᱧᱮᱞ ᱟᱵᱚᱱ ᱵᱟᱯᱞᱟ ᱠᱚᱨᱮᱫ ᱡᱟᱦᱟᱸᱭᱟᱜ ᱪᱷᱟᱹᱴᱭᱟᱹᱨ ᱵᱟᱝ ᱦᱩᱭ ᱞᱮᱱᱠᱷᱟᱱ ᱟᱹᱛᱩ ᱢᱚᱬᱮ ᱦᱚᱲ ᱚᱱᱟ ᱠᱟᱹᱢᱤ ᱵᱟᱝ ᱠᱚ ᱥᱟᱵ ᱫᱟᱲᱮᱭᱟᱜᱼᱟ ᱩᱱᱤ ᱫᱚ ᱪᱤᱱᱦᱟᱹᱣ ᱦᱚᱸ ᱵᱟᱝᱠᱚ ᱪᱤᱱᱦᱟᱹᱣ ᱮᱭᱟ ᱡᱟᱦᱟᱸᱭ ᱦᱚᱲ ᱪᱷᱟᱹᱴᱭᱟᱹᱨ ᱦᱩᱭᱩᱜ ᱛᱟᱭᱟ ᱩᱱᱤᱜᱮ ᱢᱚᱬᱮ ᱦᱚᱲ ᱚᱱᱟ ᱠᱟᱹᱢᱤ ᱫᱚᱠᱚ ᱥᱟᱵ ᱛᱟᱭᱟ ᱩᱱᱤ ᱡᱩᱫᱤ ᱦᱟᱨᱟᱭᱮᱱ ᱠᱷᱟᱱ ᱡᱩᱣᱟᱹᱱ ᱮᱱ ᱠᱷᱟᱱᱮ ᱩᱱᱤᱭᱟᱜ ᱵᱟᱯᱞᱟ ᱦᱩᱭᱩᱜ ᱛᱟᱭᱟ ᱵᱟᱯᱞᱟ ᱨᱮᱱᱟᱜ ᱟᱹᱱ ᱟᱹᱨᱤ ᱠᱚ ᱠᱟᱹᱢᱤᱦᱚᱨᱟ ᱠᱚᱦᱚᱸ ᱫᱷᱚᱨᱚᱢ ᱠᱟᱹᱢᱤ ᱠᱚ ᱟᱹᱰᱤ ᱟᱭᱢᱟᱜᱮ ᱢᱮᱱᱟᱜᱼᱟ ᱢᱩᱪᱟᱹᱫ ᱨᱮ ᱩᱱᱤ ᱯᱩᱨᱩᱫᱷᱩᱞ ᱠᱟᱛᱮᱫ ᱜᱚᱡ ᱜᱩᱨᱮᱱ ᱠᱷᱟᱱ ᱩᱱᱤᱭᱟᱜ ᱠᱟᱹᱢᱤ ᱦᱚᱸ ᱢᱩᱪᱟᱹᱫ ᱵᱷᱟᱸᱰᱟᱱ ᱫᱷᱟᱹᱵᱤᱡ ᱢᱩᱪᱟᱹᱫ ᱫᱷᱟᱹᱵᱤᱡ ᱟᱭᱢᱟ ᱠᱟᱹᱢᱤ ᱠᱚ ᱢᱮᱱᱟᱜᱼᱟ ᱱᱚᱜᱼᱚᱭ ᱡᱮ ᱢᱤᱫᱴᱟᱱ ᱢᱟᱹᱱᱢᱤᱭᱟᱜ ᱡᱟᱱᱟᱢ ᱠᱷᱚᱱ ᱜᱩᱡᱩᱜ ᱫᱷᱟᱹᱵᱤᱡ ᱛᱮ ᱢᱤᱫᱴᱟᱱ ᱞᱟᱭᱼᱞᱟᱠᱪᱟᱨ ᱟᱹᱨᱤᱪᱟᱹᱞᱤ ᱠᱚ ᱢᱮᱱᱟᱜᱼᱟ ᱱᱚᱣᱟ ᱠᱚᱫᱚ ᱡᱷᱚᱛᱚᱜᱮ ᱢᱤᱫᱴᱟᱱ ᱡᱟᱹᱛ ᱵᱟᱧᱪᱟᱜ ᱨᱮᱱᱟᱜ ᱢᱤᱫᱴᱟᱱ ᱫᱷᱚᱨᱚᱢ ᱠᱟᱹᱢᱤ ᱠᱟᱱᱟ ᱛᱮᱦᱤᱧ ᱞᱤᱴᱟᱹ ᱜᱚᱥᱟᱭ ᱟᱵᱚ ᱩᱫᱩᱜ ᱫᱤᱥᱟᱹ ᱟᱠᱟᱫ ᱵᱚᱱᱟᱭ ᱚᱱᱟ ᱦᱚᱨ ᱛᱮᱜᱮ ᱛᱟᱲᱟᱢ ᱠᱟᱛᱮᱫ ᱛᱮᱦᱤᱧ ᱟᱵᱚ ᱵᱟᱧᱪᱟᱜ ᱨᱮᱱᱟᱜ ᱦᱚᱨ ᱫᱤᱥᱟᱹ ᱦᱚᱸ ᱩᱫᱩ ᱟᱠᱟᱫ ᱵᱚᱱᱟ ᱛᱤᱥ ᱥᱮᱫᱟᱭ ᱡᱩᱜᱽ ᱨᱮᱫᱚ ᱦᱟᱯᱲᱟᱢ ᱠᱚ ᱠᱟᱛᱷᱟ ᱵᱟᱝ ᱥᱟᱹᱨᱤ ᱞᱮᱱᱛᱮ ᱥᱟᱹᱨᱤᱭᱟᱜ ᱠᱚ ᱯᱟᱸᱡᱟ ᱞᱮᱫᱟ ᱠᱟᱛᱷᱟ ᱵᱟᱝ ᱜᱳᱴᱟ ᱞᱮᱱᱛᱮ ᱠᱚ ᱜᱳᱴᱟ ᱞᱮᱫᱟ ᱛᱮᱦᱤᱧ ᱟᱵᱚᱱᱟᱜ ᱫᱷᱚᱨᱚᱢ ᱜᱟᱲ ᱥᱟᱨᱡᱚᱢ ᱵᱩᱴᱟᱹ ᱡᱟᱦᱮᱨ ᱜᱟᱲ ᱠᱚ ᱵᱮᱱᱟᱣ ᱟᱠᱟᱫ ᱵᱚᱱᱟ ᱥᱮ ᱚᱸᱰᱮᱜᱮ ᱟᱵᱚ ᱵᱚᱱ ᱵᱚᱸᱜᱟᱼᱵᱩᱨᱩ ᱟᱠᱚ ᱠᱟᱱᱟ ᱩᱱᱠᱩ ᱫᱮᱵᱟᱼᱥᱮᱵᱟᱭᱮᱫ ᱠᱚᱣᱟᱵᱚᱱ ᱢᱟᱨᱟᱝᱼᱵᱩᱨᱩ ᱡᱟᱦᱮᱨ ᱟᱹᱭᱩ ᱢᱚᱬᱮ ᱠᱚ ᱛᱩᱨᱩᱭ ᱠᱚ ᱱᱚᱣᱟ ᱥᱟᱱᱟᱢᱜᱮ ᱫᱷᱚᱨᱚᱢ ᱠᱟᱹᱢᱤ ᱠᱟᱱ ᱛᱟᱵᱚᱱᱟ ᱡᱟᱦᱟᱸ ᱫᱚ ᱞᱟᱹᱭ ᱜᱟᱱᱚᱜᱼᱟ ᱢᱤᱫᱴᱟᱱ ᱥᱟᱱᱛᱟᱲ ᱡᱟᱹᱛ ᱟᱭᱟᱜ ᱡᱟᱱᱟᱢ ᱠᱷᱚᱱ ᱜᱩᱡᱩᱜ ᱫᱷᱟᱹᱨᱤᱡ ᱨᱮᱭᱟᱜ ᱟᱭᱢᱟ ᱨᱚᱠᱚᱢ ᱞᱟᱠᱪᱟᱨ ᱟᱹᱨᱤᱪᱟᱹᱞᱤ ᱦᱚᱸ ᱚᱞ ᱛᱚᱞ ᱥᱮ ᱛᱚᱞ ᱨᱮ ᱢᱮᱱᱟᱜ ᱛᱟᱵᱚᱱᱟ ᱦᱟᱯᱲᱟᱢ ᱠᱚᱠᱚ ᱩᱫᱩᱜ ᱫᱤᱥᱟᱹ ᱦᱚᱴᱚ ᱟᱠᱟᱫ ᱵᱚᱱᱟ ᱚᱱᱠᱟ ᱞᱮᱠᱟ ᱜᱮᱵᱚᱱ ᱠᱟᱹᱢᱤ ᱤᱫᱤᱭᱮᱫᱟ ᱟᱫᱚ ᱢᱤᱫᱴᱟᱱ ᱡᱟᱹᱛ ᱟᱭᱟᱜ ᱫᱷᱚᱨᱚᱢ ᱠᱟᱹᱢᱤ ᱛᱟᱞᱟ ᱛᱮᱜᱮ ᱵᱟᱧᱪᱟᱜ ᱠᱟᱱᱟᱭ ᱟᱭᱟᱜ ᱫᱷᱚᱨᱚᱢ ᱠᱟᱹᱢᱤ ᱛᱟᱞᱟ ᱛᱮᱜᱮ ᱢᱤᱫᱴᱟᱱ ᱡᱟᱹᱛ ᱟᱜ ᱩᱯᱨᱩᱢ ᱥᱚᱫᱚᱨᱚᱜ ᱠᱟᱱᱟ ᱚᱸᱰᱮ ᱥᱟᱹᱨᱤ ᱥᱟᱹᱨᱤᱜᱮ ᱟᱵᱚᱱᱟᱜ ᱱᱚᱣᱟ ᱫᱷᱚᱨᱚᱢ ᱫᱚᱠᱚ ᱠᱟᱹᱢᱤ ᱞᱮᱫ ᱛᱮᱜᱮ ᱛᱮᱦᱤᱧ ᱞᱟᱹᱭ ᱜᱟᱱᱚᱜᱼᱟ ᱛᱮᱦᱤᱧ ᱥᱟᱱᱛᱟᱲ ᱡᱟᱹᱛᱟᱜ ᱱᱩᱱ ᱢᱟᱨᱟᱝ ᱢᱤᱫᱴᱟᱱ ᱮᱸᱜ ᱫᱷᱟᱹᱨᱛᱤ ᱪᱮᱛᱟᱱ ᱨᱮ ᱥᱩᱱᱩᱢ ᱥᱤᱸᱫᱩᱨ ᱴᱤᱰᱟᱹᱜ ᱨᱮᱱᱟᱜ ᱢᱤᱫᱴᱟᱝ ᱫᱟᱲᱮ ᱢᱮᱱᱟᱜᱼᱟ ᱡᱟᱦᱟᱸ ᱢᱟᱱ ᱛᱟᱦᱟᱸ ᱨᱮᱫᱚ ᱥᱩᱱᱩᱢ ᱥᱤᱸᱫᱩᱨ ᱵᱟᱝ ᱠᱚ ᱴᱤᱰᱟᱹᱜᱟ ᱢᱩᱨᱛᱤ ᱪᱮᱛᱟᱱ ᱠᱚᱨᱮ ᱫᱚ ᱵᱟᱝ ᱛᱮᱦᱤᱧ ᱱᱩᱱ ᱢᱟᱨᱟᱝ ᱫᱟᱲᱮ ᱥᱟᱱᱛᱟᱲ ᱪᱮᱛᱟᱱ ᱥᱟᱱᱛᱟᱲ ᱡᱟᱹᱛ ᱪᱮᱛᱟᱱ ᱨᱮ ᱢᱮᱱᱟᱜᱼᱟ ᱱᱚᱣᱟᱫᱚ ᱚᱠᱚᱭᱟᱜ ᱮᱢ ᱪᱟᱞ ᱠᱟᱱᱟ ᱱᱚᱣᱟᱫᱚ ᱞᱤᱴᱟᱹ ᱜᱚᱸᱥᱟᱭᱟᱜ ᱱᱚᱝᱠᱟᱱᱟᱜ ᱫᱷᱚᱨᱚᱢ ᱠᱟᱹᱢᱤ ᱛᱟᱞᱟ ᱛᱮᱜᱮ ᱢᱤᱫᱴᱟᱱ ᱥᱟᱹᱨᱤ ᱥᱟᱹᱨᱤᱜᱮ ᱵᱟᱧᱪᱟᱣ ᱛᱟᱦᱮᱸ ᱫᱟᱲᱮᱭᱟᱜ ᱟᱭ ᱟᱨ ᱛᱮᱦᱤᱧ ᱟᱵᱚ ᱥᱟᱱᱛᱟᱲ ᱡᱟᱹᱛᱤ ᱫᱚ ᱥᱟᱹᱨᱤ ᱥᱟᱹᱨᱤᱜᱮ ᱟᱵᱚᱱᱟᱜ ᱡᱟᱱᱟᱢ ᱠᱷᱚᱱ ᱜᱩᱡᱩᱜ ᱫᱷᱟᱹᱨᱤᱡ ᱨᱮᱱᱟᱜ ᱵᱚᱸᱜᱟᱼᱵᱩᱨᱩ ᱮᱢ ᱪᱟᱞ ᱥᱮᱨᱣᱟ ᱠᱟᱱ ᱛᱟᱵᱚᱱᱟ ᱱᱚᱣᱟ ᱞᱮᱠᱟᱛᱮ ᱟᱵᱚ ᱫᱚ ᱞᱟᱹᱭ ᱜᱟᱱᱚᱜᱼᱟ ᱥᱟᱹᱨᱤ ᱫᱷᱚᱨᱚᱢ ᱞᱮᱠᱟ ᱛᱮᱜᱮ ᱟᱵᱚᱫᱚ ᱵᱟᱧᱪᱟᱣ ᱢᱮᱱᱟᱜ ᱵᱚᱱᱟ ᱟᱨᱵᱚᱱ ᱛᱟᱦᱮᱱ ᱜᱮᱭᱟ ᱢᱤᱫᱴᱟᱱ ᱡᱟᱹᱛ ᱵᱟᱧᱪᱟᱣ ᱨᱮᱱᱟᱜ ᱦᱚᱨᱟ ᱫᱚ ᱫᱷᱚᱨᱚᱢ ᱠᱟᱹᱢᱤᱜᱮ ᱠᱟᱱᱟ ᱱᱚᱣᱟᱜᱮ ᱞᱟᱹᱭ ᱜᱟᱱᱚᱜᱼᱟ ᱫᱷᱚᱨᱚᱢ ᱠᱟᱹᱢᱤ ᱛᱟᱞᱟ ᱛᱮᱜᱮ ᱢᱤᱫᱴᱟᱱ ᱡᱟᱹᱛ ᱥᱮ ᱢᱤᱫᱴᱟᱱ ᱢᱤᱫ ᱜᱩᱴᱨᱮᱱ ᱦᱚᱲ ᱫᱚᱠᱚ ᱢᱤᱫ ᱫᱟᱲᱮᱭᱟᱜ ᱢᱤᱫ ᱫᱟᱲᱮᱭᱟᱜᱼᱟ